ᱠᱮᱢᱮᱨᱟ ᱫᱚ ᱟᱹᱰᱤ ᱵᱮᱥ ᱜᱮᱭᱟ ᱡᱩᱫᱤ ᱟᱢ ᱯᱷᱳᱴᱳᱢ ᱢᱮᱱᱟ ᱯᱷᱳᱴᱳ ᱦᱚᱸᱢ ᱫᱟᱲᱮᱭᱟᱜᱼᱟ ᱠᱮᱢᱮᱨᱟ ᱛᱮᱫᱚ ᱟᱹᱰᱤ ᱵᱮᱥ ᱯᱷᱳᱴᱳ ᱦᱚᱸ ᱨᱟᱠᱟᱵᱟ ᱟᱢ ᱦᱚᱸ ᱟᱹᱰᱤ ᱱᱟᱯᱟᱭᱮᱢ ᱧᱮᱞᱚᱜᱼᱟ ᱟᱨ ᱡᱩᱫᱤ ᱡᱟᱦᱟᱸ ᱥᱮᱫ ᱫᱟᱲᱟᱱᱮᱢ ᱪᱟᱞᱟᱜᱼᱟ ᱚᱸᱰᱮ ᱟᱹᱰᱤ ᱵᱮᱥ ᱮᱢ ᱧᱮᱞ ᱠᱚᱜᱼᱟ ᱛᱚ ᱚᱱᱟ ᱦᱚᱢ ᱯᱷᱳᱴᱳ ᱫᱟᱲᱮᱭᱟᱜᱼᱟ ᱚᱱᱟ ᱯᱷᱳᱴᱳ ᱦᱚᱸ ᱟᱹᱰᱤ ᱪᱮᱦᱨᱟ ᱨᱟᱠᱟᱵᱟ ᱟᱨ ᱡᱩᱫᱤ ᱵᱷᱤᱰᱤᱭᱳᱢ ᱢᱮᱱᱟ ᱛᱚ ᱵᱷᱤᱰᱤᱭᱳ ᱦᱚᱢ ᱫᱟᱲᱮᱭᱟᱜᱼᱟ ᱚᱱᱟ ᱦᱚᱸ ᱟᱹᱰᱤ ᱨᱟᱠᱟᱵ ᱟᱹᱰᱤ ᱵᱮᱥ ᱨᱟᱠᱟᱵᱟ ᱟᱨ ᱡᱚᱫᱤ ᱟᱢ ᱢᱮᱱᱟᱢ ᱠᱤ ᱮᱱᱮᱡ ᱟᱛᱮ ᱤᱧ ᱮᱱᱮᱡ ᱠᱚᱧ ᱵᱷᱤᱰᱤᱭᱳᱭᱟ ᱛᱚ ᱚᱱᱟ ᱦᱚᱸᱢ ᱵᱷᱤᱰᱤᱭᱳ ᱫᱟᱲᱮᱭᱟᱜᱼᱟ ᱚᱱᱟ ᱦᱚᱸ ᱟᱹᱰᱤ ᱵᱮᱥ ᱨᱟᱠᱟᱵᱟ ᱟᱨ ᱡᱚᱫᱤᱢ ᱢᱮᱱᱟᱢ ᱥᱮᱨᱮᱧ ᱟᱛᱮ ᱤᱧ ᱵᱷᱤᱰᱤᱭᱳᱭᱟ ᱛᱚ ᱚᱱᱟ ᱦᱚᱸᱢ ᱵᱷᱤᱰᱤᱭᱳ ᱫᱟᱲᱮᱭᱟᱜᱼᱟ ᱚᱱᱟ ᱦᱚᱸ ᱟᱹᱰᱤ ᱵᱮᱥ ᱨᱟᱠᱟᱵᱟ ᱟᱹᱰᱤ ᱱᱟᱯᱟᱭ ᱧᱮᱞᱚᱜᱼᱟ ᱠᱮᱢᱮᱨᱟ ᱫᱚ ᱟᱹᱰᱤ ᱵᱷᱟᱹᱜᱤ ᱜᱮᱭᱟ ᱡᱟᱦᱟᱸ ᱠᱚᱨᱮ ᱠᱮᱢᱮᱨᱟ ᱫᱚ ᱟᱹᱰᱤ ᱵᱷᱟᱹᱜᱤ ᱜᱮᱭᱟ ᱡᱩᱫᱤ ᱟᱢ ᱦᱚᱸ ᱯᱷᱳᱴᱳᱢ ᱵᱮᱱᱟᱣᱟ ᱛᱚ ᱯᱷᱳᱴᱳ ᱦᱚᱸᱢ ᱫᱟᱲᱮᱭᱟᱜᱼᱟ ᱚᱸᱰᱮ ᱛᱟᱦᱮᱱᱟ ᱯᱷᱳᱴᱳ ᱠᱟᱛᱮ ᱦᱚᱸ ᱟᱹᱰᱤ ᱵᱮᱥ ᱧᱮᱞᱚᱜᱼᱟ ᱟᱹᱰᱤ ᱵᱮᱥ ᱨᱟᱠᱟᱵᱟ ᱡᱚᱫᱤᱢ ᱢᱮᱱᱟ ᱮᱱᱮᱡ ᱟᱛᱮ ᱥᱮᱨᱮᱧ ᱟᱛᱮ ᱤᱧ ᱵᱷᱤᱰᱤᱭᱳᱭᱟ ᱛᱚ ᱮᱱᱮᱡ ᱥᱮᱨᱮᱧ ᱟᱛᱮ ᱦᱚᱸ ᱵᱷᱤᱰᱤᱭᱳ ᱜᱟᱱᱚᱜᱼᱟ ᱟᱨ ᱟᱹᱰᱤ ᱵᱮᱥ ᱨᱟᱠᱟᱵᱼᱟ ᱵᱷᱤᱰᱤᱭᱳ ᱦᱚᱸ ᱮᱱᱮᱡ ᱦᱚᱸ ᱥᱮᱨᱮᱧ ᱠᱚᱦᱚᱸ ᱯᱷᱳᱴᱳ ᱦᱚᱸ ᱟᱹᱰᱤ ᱵᱮᱥ ᱧᱮᱞᱚᱜᱼᱟ ᱟᱹᱰᱤ ᱵᱮᱥ ᱨᱟᱠᱟᱵᱼᱟ